ᱡᱤᱭᱟᱹᱞᱤ ᱠᱚ ᱥᱟᱫᱷᱟᱨᱚᱱ ᱞᱮᱠᱟᱛᱮ ᱴᱮᱠᱟᱣ ᱫᱟᱨᱟᱢ ᱛᱮ ᱢᱟᱱᱮ ᱟᱭᱢᱟ ᱜᱟᱱ ᱤᱭᱟᱹ ᱦᱩᱭᱩᱜᱼᱟ ᱡᱟᱦᱟᱸ ᱰᱟᱝᱨᱤ ᱢᱮᱨᱚᱢ ᱥᱤᱢ ᱥᱩᱠᱨᱤ ᱢᱟᱱᱮ ᱦᱟᱱᱟ ᱱᱚᱣᱟ ᱟᱡᱟᱨ ᱧᱟᱢ ᱞᱮᱠᱚ ᱠᱷᱟᱱ ᱜᱮ ᱢᱟᱱᱮ ᱤᱭᱟᱹ ᱞᱟᱹᱜᱤᱫ ᱠᱩᱨᱩᱢᱩᱴᱩ ᱪᱮᱥᱴᱟ ᱦᱩᱭᱩᱜᱼᱟ ᱡᱟᱦᱟᱸ ᱥᱤᱢ ᱠᱚ ᱨᱩᱜᱤ ᱧᱟᱢ ᱠᱚᱣᱟ ᱫᱩᱫᱲᱩᱢ ᱟᱠᱚ ᱮᱱᱠᱷᱟᱱ ᱥᱟᱥᱟᱝ ᱫᱟᱠᱟ ᱠᱚ ᱮᱢ ᱠᱟᱛᱮ ᱫᱟᱜ ᱠᱚ ᱧᱩ ᱦᱚᱪᱚ ᱦᱩᱭᱩᱜᱼᱟ ᱟᱨ ᱡᱟᱦᱟᱸ ᱡᱮ ᱥᱩᱠᱨᱤ ᱠᱚ ᱢᱟᱱᱮ ᱦᱚᱲᱢᱚ ᱨᱮ ᱯᱩᱥᱨᱤ ᱯᱩᱥᱨᱤ ᱨᱟᱠᱟᱵᱼᱟ ᱟᱭᱢᱟ ᱛᱮ ᱨᱩᱣᱟᱹ ᱛᱟᱠᱚ ᱨᱟᱠᱟᱵᱟ ᱛᱚ ᱚᱱᱟ ᱦᱤᱥᱟᱹᱵ ᱛᱮ ᱚᱱᱟ ᱰᱟᱠᱴᱚᱨ ᱴᱷᱮᱱ ᱞᱟᱹᱭ ᱠᱟᱛᱮ ᱨᱟᱱ ᱟᱹᱜᱩ ᱠᱟᱛᱮ ᱮᱢ ᱦᱩᱭᱩᱜᱼᱟ ᱟᱨ ᱡᱟᱦᱟᱸ ᱫᱚ ᱰᱟᱝᱨᱤᱭᱟᱜ ᱛᱟᱠᱚ ᱨᱩᱣᱟᱹ ᱦᱤᱡᱩᱜᱼᱟ ᱛᱟᱠᱚ ᱡᱟᱦᱟᱸ ᱠᱷᱩᱨᱟᱹ ᱠᱚᱨᱮ ᱨᱟᱱ ᱦᱩᱭᱩᱜᱼᱟ ᱭᱟ ᱞᱟᱡ ᱠᱚᱨᱮᱜ ᱜᱷᱟᱣ ᱦᱩᱭᱩᱜ ᱛᱟᱠᱚᱣᱟ ᱛᱚ ᱩᱱᱤ ᱛᱮ ᱤᱭᱟᱹ ᱠᱟᱛᱮ ᱠᱚᱵᱤᱨᱟᱡᱽ ᱠᱚ ᱟᱹᱜᱩ ᱠᱟᱛᱮ ᱯᱷᱤᱨ ᱚᱱᱟ ᱦᱤᱥᱟᱹᱵ ᱛᱮ ᱨᱟᱱ ᱠᱚ ᱮᱢ ᱠᱟᱛᱮ ᱩᱱᱤ ᱵᱮᱥ ᱞᱟᱹᱜᱤᱫ ᱪᱮᱥᱴᱟ ᱦᱩᱭᱩᱜᱼᱟ ᱟᱨ ᱚᱱᱟ ᱠᱷᱟᱹᱛᱤᱨ ᱚᱱᱟ ᱟᱹᱰᱤᱜᱟᱱ ᱩᱱᱠᱩ ᱵᱟᱪᱷᱟᱣ ᱞᱟᱹᱜᱤᱫ ᱛᱮ ᱨᱟᱱ ᱠᱚ ᱤᱭᱟᱹ ᱠᱟᱛᱮ ᱵᱮᱵᱚᱥᱛᱷᱟ ᱦᱩᱭᱩᱜᱼᱟ